ᱡᱚᱜᱟᱣ ᱥᱟᱢᱟᱱ ᱨᱮ ᱠᱚᱢ ᱞᱮᱱ ᱠᱷᱟᱱ ᱤᱧᱟᱹᱜ ᱪᱟᱞᱟᱜ ᱨᱮᱭᱟᱜ ᱡᱚᱢᱟᱜ ᱠᱚᱫᱚ ᱦᱩᱭᱩᱜ ᱠᱟᱱᱟ ᱟᱹᱞᱩ ᱥᱤᱯᱤ ᱠᱷᱟᱹᱡᱟᱹᱲᱤ ᱛᱟᱵᱮᱱ ᱚᱱᱟ ᱠᱚ ᱜᱮ